ᱦᱮᱞᱳ ᱢᱟ ᱞᱟᱹᱭᱢᱮ ᱦᱮᱸ ᱱᱚᱣᱟ ᱫᱚ ᱟᱲᱟᱜ ᱯᱷᱚᱴᱳ ᱫᱚᱠᱟᱱ ᱠᱟᱱ ᱜᱮᱭᱟ ᱦᱮᱸ ᱞᱟᱹᱭᱢᱮ ᱦᱮᱸ ᱱᱚᱣᱟ ᱫᱚ ᱥᱮᱛᱟᱜ ᱟᱴᱴᱟ ᱠᱷᱚᱱ ᱵᱟᱨᱚᱴᱟ ᱫᱷᱟᱵᱤᱡ ᱡᱷᱤᱡ ᱛᱟᱦᱮᱸᱱᱟ ᱟᱨ ᱵᱤᱠᱮᱞ ᱫᱚ ᱛᱤᱱᱴᱟ ᱠᱷᱚᱱ ᱪᱟᱴᱴᱟ ᱯᱟᱸᱪᱴᱟ ᱟᱴᱴᱟ ᱫᱷᱟᱵᱤᱡ ᱚᱱ ᱦᱚᱸ ᱠᱷᱩᱞᱟᱹᱣ ᱛᱟᱦᱮᱸᱱᱟ ᱟᱨ ᱨᱚᱵᱤ ᱵᱟᱨ ᱦᱤᱞᱳᱜ ᱫᱚ ᱵᱚᱱᱫᱚ ᱛᱟᱦᱮᱸᱱᱟ ᱦᱮᱸ ᱦᱩᱭᱩᱜ ᱜᱮᱭᱟ ᱟᱫᱚ ᱛᱤᱱᱟᱹᱜ ᱮᱢ ᱦᱟᱛᱟᱣᱟ ᱟᱪᱪᱷᱟ ᱟᱪᱪᱷᱟ ᱴᱷᱤᱠᱜᱮᱭᱟ ᱟᱫᱚ ᱦᱮᱸ ᱦᱮᱸ ᱦᱮᱸ ᱫᱷᱤᱱᱟᱹᱱ ᱦᱤᱡᱩᱜ ᱢᱮ ᱦᱟᱸᱜ ᱟᱨ ᱢᱤᱫᱴᱮᱱ ᱢᱤᱫᱴᱮᱱ ᱠᱚᱯᱤ ᱨᱮᱫᱚ ᱪᱷᱚ ᱴᱟᱠᱟ ᱠᱟᱛᱮᱫ ᱞᱟᱜᱟᱜᱼᱟ ᱥᱟᱫᱟ ᱠᱟᱞᱳ ᱨᱮ ᱦᱮᱸ ᱴᱷᱤᱠᱜᱮᱭᱟ ᱫᱷᱤᱱᱟᱹᱱ ᱦᱤᱡᱩᱜ ᱢᱮ ᱟᱭᱩᱵ ᱥᱟᱛᱴᱟ ᱥᱮᱫ ᱦᱟᱸᱜ ᱦᱤᱡᱩᱜ ᱢᱮ ᱴᱷᱤᱠᱜᱮᱭᱟ ᱢᱟ ᱫᱚᱦᱚᱭ ᱢᱮ